ᱦᱳᱭ ᱤᱧᱟᱹᱜ ᱴᱚᱴᱷᱟ ᱨᱮᱱ ᱵᱤᱫᱷᱟᱭᱚᱠ ᱥᱚᱱᱡᱤᱵᱽ ᱥᱚᱨᱫᱟᱨ ᱟᱨ ᱮᱢ ᱯᱤ ᱵᱤᱫᱽᱫᱩᱛ ᱵᱚᱨᱚᱱ ᱢᱟᱦᱟᱛᱚ ᱱᱩᱠᱩ ᱠᱚ ᱟᱠᱚ ᱡᱟᱦᱟᱸ ᱟᱠᱚᱣᱟᱜ ᱠᱟᱹᱢᱤ ᱦᱚᱨᱟ ᱱᱚᱣᱟ ᱥᱚᱪᱪᱚᱛᱟ ᱵᱷᱟᱨᱚᱛ ᱞᱟᱹᱜᱤᱫ ᱱᱩᱠᱩ ᱫᱤᱥᱟᱹ ᱩᱫᱩᱜ ᱠᱚ ᱮᱢ ᱟᱠᱟᱫ ᱛᱟᱦᱮᱱ ᱜᱮᱭᱟ ᱟᱫᱚ ᱚᱱᱟ ᱡᱳᱜᱟᱡᱳᱜᱽ ᱨᱮ ᱚᱱᱠᱟᱜᱮ ᱟᱨᱦᱚᱸ ᱤᱧ ᱠᱷᱚᱱ ᱪᱮᱛᱟᱱ ᱠᱚ ᱞᱟᱹᱠᱛᱤᱭᱟᱱᱟᱜ ᱦᱚᱲ ᱢᱮᱱᱟᱜ ᱠᱚᱣᱟ ᱩᱱᱠᱩ ᱛᱩᱞᱩᱡ

ᱥᱟᱶᱛᱮ ᱛᱟᱦᱮᱸ ᱠᱟᱛᱮᱫ ᱱᱤᱡᱮ ᱦᱚᱸ ᱱᱚᱣᱟ ᱱᱟᱯᱟᱭ ᱠᱟᱹᱢᱤ ᱦᱚᱨᱟ ᱞᱟᱹᱜᱤᱫᱛᱮ ᱪᱷᱩᱴᱟᱹᱣ ᱢᱮᱱᱟᱜ ᱟᱠᱟᱫᱤᱧ ᱜᱮᱭᱟ ᱟᱨ ᱦᱚᱸ ᱚᱱᱠᱟᱜᱮ ᱱᱚᱣᱟ ᱵᱩᱜᱤᱭᱟᱜ ᱞᱟᱹᱜᱤᱫ ᱫᱚ ᱪᱷᱩᱴᱟᱹᱣ ᱨᱮᱜᱮᱧ ᱛᱟᱦᱮᱱᱢᱟ ᱚᱱᱟᱛᱮ ᱢᱮᱱ ᱜᱟᱱᱚᱜᱼᱟ ᱱᱩᱠᱩ ᱠᱚ ᱥᱟᱞᱟᱜ ᱡᱳᱜᱟᱡᱳᱜᱽ ᱦᱚᱸ ᱟᱹᱰᱤ ᱞᱟᱹᱠᱛᱤᱭᱟᱱᱟᱜ ᱠᱟᱱ ᱜᱮᱭᱟ ᱟᱨ ᱱᱩᱠᱩ ᱛᱩᱞᱩᱡ ᱜᱮ ᱢᱟᱲᱟᱝ ᱥᱮᱫ ᱡᱟᱦᱟᱱᱟᱜ ᱱᱤᱡᱮᱨᱟᱜ ᱚᱠᱟᱨᱮ ᱵᱟᱝ ᱞᱟᱹᱭ ᱜᱟᱱᱚᱜ ᱞᱮᱠᱟᱱ ᱡᱟᱭᱜᱟ ᱠᱚᱫᱚ ᱡᱮᱢᱚᱱ ᱪᱮᱫ ᱞᱮᱠᱟᱛᱮ ᱱᱟᱯᱟᱭᱛᱮ ᱪᱮᱨᱦᱟᱜᱼᱟ ᱥᱟᱶᱟᱨᱚᱜᱼᱟ ᱵᱷᱟᱹᱜᱤ ᱛᱟᱦᱮᱱᱟ ᱚᱱᱟ ᱞᱟᱹᱠᱛᱤ ᱞᱟᱹᱜᱤᱫᱛᱮ ᱱᱩᱠᱩ ᱥᱟᱞᱟᱜ ᱡᱳᱜᱟᱡᱳᱜᱽ ᱱᱤᱦᱟᱹᱛ ᱦᱩᱭᱩᱜ ᱞᱟᱹᱠᱛᱤ ᱠᱟᱱᱟ ᱚᱱᱟᱛᱮ ᱤᱧ ᱫᱚᱧ ᱡᱳᱜᱟᱡᱳᱜᱮᱫ ᱜᱮᱭᱟ ᱟᱨ ᱩᱱᱠᱩ ᱛᱩᱞᱩᱡ ᱡᱳᱜᱟᱡᱳᱜᱽ ᱠᱟᱛᱮᱫ ᱱᱚᱜᱼᱚᱭ ᱱᱚᱝᱠᱟ ᱱᱟᱯᱟᱭ ᱥᱩᱥᱟᱹᱨ ᱥᱟᱶᱟᱨ ᱯᱷᱟᱨᱪᱟ ᱞᱟᱹᱜᱤᱫᱛᱮ ᱢᱤᱫ ᱨᱤᱦᱤᱴ ᱢᱤᱱᱟᱹᱧ ᱜᱮᱭᱟ